ᱦᱮᱞᱳ ᱟᱢ ᱫᱚ ᱚᱠᱚᱭ ᱚᱸᱻ ᱴᱷᱤᱠ ᱜᱮᱭᱟ ᱟᱞᱮ ᱱᱚᱛᱮ ᱫᱚᱞᱮ ᱪᱟᱥᱼᱟ ᱡᱮᱭᱥᱮ ᱠᱤ ᱡᱚᱱᱰᱨᱟ ᱛᱟᱨᱯᱚᱨᱮ ᱦᱳᱲᱳ ᱜᱩᱦᱩᱢ ᱛᱩᱲᱤ ᱛᱟᱨᱯᱚᱨᱮ ᱟᱹᱞᱩ ᱠᱚ ᱯᱮᱸᱭᱟᱡᱽ ᱨᱟᱹᱥᱩᱱ ᱡᱚᱛᱚᱜᱮ ᱚᱸᱻ ᱵᱟᱱᱟᱨ ᱜᱮᱞᱮ ᱪᱟᱥᱼᱟ ᱫᱮᱥᱤ ᱦᱚᱸ ᱵᱤᱫᱮᱥᱤ ᱦᱚᱸ ᱫᱮᱥᱤ ᱫᱚ ᱦᱩᱭᱩᱜ ᱜᱮᱭᱟ ᱛᱚᱵᱮ ᱚᱱᱟ ᱵᱤᱫᱮᱥᱤ ᱩᱱᱟᱹᱜ ᱫᱚ ᱵᱟᱝ ᱦᱩᱭᱩᱜᱼᱟ ᱠᱟᱨᱚᱱ ᱵᱤᱫᱮᱥᱤ ᱫᱚ ᱛᱷᱚᱲᱟ ᱰᱷᱮᱨ ᱧᱚᱜ ᱜᱮ ᱦᱩᱭᱩᱜᱼᱟ ᱟᱨ ᱦᱮᱸ ᱵᱮᱵᱽᱥᱟ ᱠᱷᱮᱛᱛᱨᱮ ᱦᱮᱸ ᱚᱱᱟᱫᱚ ᱢᱟᱱᱮ ᱰᱷᱮᱨ ᱜᱮ ᱦᱩᱭᱩᱜᱼᱟ ᱚᱱᱟᱛᱮ ᱵᱤᱫᱮᱥᱤ ᱜᱮ ᱡᱟᱹᱥᱛᱤ ᱦᱚᱲ ᱱᱮᱛᱟᱨ ᱫᱚᱠᱚ ᱪᱟᱥᱫᱟ ᱵᱟᱡᱟᱨ ᱨᱮ ᱪᱮᱫ ᱪᱟᱞᱟᱜ ᱠᱟᱱᱟ ᱚᱱᱟᱜᱮ ᱚᱸᱻ ᱦᱮᱸ ᱵᱤᱫᱮᱥᱤᱜᱮ ᱰᱷᱮᱨᱞᱮ ᱪᱟᱥᱼᱟ ᱦᱮᱸ ᱦᱳᱲᱳ ᱜᱩᱦᱩᱢ ᱛᱩᱲᱤ ᱟᱹᱞᱩ ᱯᱮᱸᱭᱟᱡᱽ ᱨᱟᱹᱥᱩᱱ ᱡᱚᱛᱚᱜᱮ ᱦᱩᱭᱩᱜᱼᱟ ᱡᱚᱛᱚ ᱜᱮᱞᱮ ᱪᱟᱥᱼᱟ ᱦᱮᱸ ᱦᱳᱲᱳ ᱦᱚᱸ ᱵᱤᱫᱮᱥᱤ ᱟᱨ ᱫᱮᱥᱤ ᱢᱮᱱᱟᱜᱼᱟ ᱥᱤᱡᱤᱱ ᱥᱤᱡᱤᱱ ᱨᱮ ᱦᱮᱸ ᱞᱮ ᱪᱟᱥᱼᱟ ᱵᱟᱝ ᱵᱟᱝ ᱥᱤᱡᱤᱱ ᱫᱚᱞᱮ ᱪᱟᱥᱼᱟ ᱦᱮᱸ ᱫᱟᱜ ᱫᱤᱱ ᱜᱮ ᱥᱤᱛᱩᱝ ᱫᱤᱱ ᱦᱚᱸ ᱥᱤᱛᱩᱝ ᱫᱤᱱ ᱨᱮᱭᱟᱜ ᱫᱟᱜ ᱫᱤᱱ ᱫᱚ ᱫᱟᱜ ᱫᱤᱱ ᱨᱮᱭᱟᱜ ᱥᱤᱛᱩᱝ ᱫᱤᱱ ᱫᱚ ᱵᱤᱫᱮᱥᱤ ᱟᱨ ᱫᱟᱜ ᱫᱤᱱ ᱫᱚ ᱫᱤᱥᱤ ᱡᱮᱴᱟ ᱵᱚᱨᱥᱟ ᱨᱮ ᱨᱚᱦᱚᱭᱚᱜ ᱠᱟᱱᱟ ᱟᱨᱠᱤ ᱦᱮᱸ ᱪᱟᱥ ᱟᱞᱮ ᱦᱮᱸ ᱦᱮᱸ ᱵᱮᱸᱜᱟᱲ ᱟᱹᱞᱩ ᱠᱩᱲᱪᱟᱹ ᱡᱚᱛᱚ ᱜᱮᱞᱮ ᱪᱟᱥᱼᱟ ᱡᱚᱛᱚᱜᱮ ᱦᱩᱭᱩᱜᱼᱟ ᱦᱮᱸ ᱦᱮᱸ ᱫᱮᱥᱤ ᱟᱨ ᱵᱤᱫᱮᱥᱤ ᱚᱱᱟᱦᱚᱸ ᱵᱟᱨᱭᱟ ᱜᱮ ᱢᱮᱱᱟᱜᱼᱟ ᱦᱮᱸ ᱦᱮᱸ ᱦᱮᱸ ᱟᱪᱪᱷᱟ ᱴᱷᱤᱠ ᱜᱮᱭᱟ ᱦᱮᱸ ᱦᱮᱸ ᱢᱟ ᱦᱮᱸ ᱡᱚᱦᱟᱨ ᱜᱮ